ᱟᱞᱮ ᱟᱹᱛᱩ ᱥᱩᱨ ᱥᱩᱯᱩᱨ ᱠᱚᱨᱮ ᱫᱚ ᱵᱷᱚᱡᱚᱱ ᱜᱟᱫᱮᱞ ᱫᱚ ᱵᱟᱹᱱᱩᱜ ᱠᱚᱣᱟ ᱢᱮᱱᱠᱷᱟᱱ ᱫᱚᱢᱮ ᱥᱟᱺᱜᱚᱤᱧ ᱧᱚᱜ ᱨᱮ ᱢᱮᱱᱟᱜ ᱠᱚᱣᱟ ᱟᱫᱚ ᱡᱟᱦᱟᱸ ᱛᱤᱱᱟᱹᱜ ᱜᱤᱧ ᱧᱮᱞ ᱟᱠᱟᱫ ᱠᱚ ᱩᱱᱠᱩ ᱫᱚ ᱵᱷᱚᱡᱚᱱ ᱵᱟᱣᱩᱞ ᱠᱤᱨᱛᱚᱱ ᱦᱚᱨᱮ ᱨᱟᱢ ᱱᱚᱣᱟ ᱠᱚᱜᱮ ᱠᱚ ᱥᱮᱨᱮᱧᱟ